ᱟᱞᱮᱥᱮᱫ ᱥᱩᱫᱩ ᱪᱟᱥ ᱨᱮᱱᱟᱜ ᱡᱤᱱᱤᱥ ᱢᱮᱱᱟᱜᱼᱟ ᱮᱠᱮᱱ ᱪᱟᱥ ᱵᱟᱥ ᱦᱚᱲ ᱢᱮᱱᱟᱜ ᱠᱚᱣᱟ ᱛᱚ ᱟᱞᱮ ᱴᱷᱮᱱ ᱪᱟᱥ ᱨᱮᱱᱟᱜ ᱡᱤᱱᱤᱥ ᱢᱮᱱᱟᱜᱼᱟ ᱟᱨ ᱡᱟᱠᱚ ᱨᱚᱦᱚᱭ ᱵᱟᱲᱟ ᱜᱚᱫᱟ ᱯᱷᱚᱥᱚᱞ ᱚᱱᱟ ᱠᱚ ᱢᱮᱱᱟᱜᱼᱟ ᱠᱤᱱᱛᱩ ᱟᱭᱢᱟ ᱯᱷᱚᱞ ᱢᱮᱱᱟᱜᱼᱟ